ᱰᱨᱟᱭᱵᱷᱟᱨ ᱥᱟᱦᱮᱵᱽ ᱟᱞᱟᱝ ᱫᱚ ᱴᱨᱟᱯᱷᱤᱠ ᱨᱮᱞᱟᱝ ᱟᱴᱠᱟᱣ ᱟᱠᱟᱱᱟ ᱟᱫᱚ ᱱᱚᱰᱮ ᱠᱷᱚᱱ ᱪᱟᱞᱟᱜ ᱛᱮᱫᱚ ᱥᱳᱢᱳᱭ ᱞᱟᱜᱟᱜᱼᱟ ᱛᱚ ᱡᱚᱫᱤ ᱠᱟᱪᱷᱟ ᱠᱟᱪᱷᱤ ᱠᱚᱱᱳ ᱪᱟᱞᱟᱜ ᱨᱮᱭᱟᱜ ᱡᱟᱭᱜᱟ ᱛᱟᱦᱮᱱ ᱠᱷᱟᱱ ᱢᱟ ᱞᱟᱹᱭ ᱤᱧ ᱢᱮ ᱤᱧ ᱚᱸᱰᱮᱧ ᱪᱟᱞᱟᱣ ᱠᱚᱜᱼᱟ ᱪᱟᱞᱟᱣ ᱠᱟᱛᱮᱫ ᱮᱴᱟᱜᱟᱜ ᱴᱮᱠᱥᱤ ᱠᱚ ᱥᱮ ᱮᱴᱟᱜᱟᱜ ᱜᱟᱹᱰᱤ ᱠᱚ ᱥᱟᱵ ᱠᱟᱛᱮᱫ ᱤᱧ ᱪᱟᱞᱟᱣ ᱠᱚᱜᱼᱟ ᱱᱟᱯᱟᱭ ᱦᱳᱭ ᱠᱚᱜ ᱛᱤᱧᱟ